ᱱᱚᱣᱟ ᱴᱚᱴᱷᱟᱨᱮ ᱫᱚ ᱱᱚᱝᱠᱟᱱ ᱟᱭᱢᱟᱜᱮ ᱥᱟᱱᱛᱟᱲ ᱢᱮᱱᱟᱜ ᱠᱚᱣᱟ ᱟᱫᱚ ᱱᱚᱣᱟ ᱯᱚᱨᱚᱵᱽ ᱡᱚᱠᱷᱚᱱ ᱦᱩᱭᱩᱜᱼᱟ ᱩᱱᱫᱚ ᱡᱮᱢᱚᱱ ᱥᱚᱦᱨᱟᱭ ᱯᱚᱨᱚᱵᱽ ᱥᱚᱢᱚᱭ ᱫᱚ ᱡᱮᱢᱚᱱ ᱵᱚᱸᱜᱟ ᱦᱤᱞᱳᱜ ᱫᱚ ᱠᱚ ᱵᱚᱸᱜᱟ ᱦᱤᱞᱳᱜ ᱫᱚ ᱥᱩᱠᱨᱤ ᱵᱚᱸᱜᱟᱭᱮᱭᱟ ᱚᱠᱚᱭ ᱫᱚ ᱥᱤᱢᱮ ᱵᱚᱸᱜᱟ ᱠᱮᱜ ᱠᱚᱣᱟ ᱡᱮᱢᱚᱱ ᱚᱱᱟ ᱠᱚᱫᱚ ᱠᱚ ᱯᱩᱡᱟᱹᱭᱟ ᱢᱤᱫᱴᱮᱱ ᱥᱩᱲᱟᱹᱭᱟ ᱟᱫᱚ ᱱᱚᱣᱟ ᱢᱤᱫᱴᱮᱱ ᱱᱚᱣᱟ ᱠᱚᱨᱮᱜ ᱫᱚ ᱱᱚᱣᱟ ᱫᱚ ᱟᱹᱰᱤ ᱟᱸᱴ ᱜᱮ ᱪᱟᱞᱟᱜᱼᱟ ᱟᱨ ᱡᱚᱛᱚ ᱚᱲᱟᱜ ᱨᱮᱜᱮ ᱱᱚᱣᱟ ᱫᱚ ᱦᱩᱭᱩᱜᱼᱟ ᱟᱫᱚ ᱡᱚᱛᱚ ᱚᱲᱟᱜ ᱨᱮᱫᱚ ᱵᱚᱪᱷᱚᱨ ᱵᱚᱪᱷᱚᱨ ᱫᱚ ᱵᱟᱠᱚ ᱵᱚᱸᱜᱟᱜᱼᱟ ᱛᱚᱵᱮ ᱵᱚᱸᱜᱟᱭ ᱦᱤᱞᱳᱜ ᱫᱚ ᱚᱠᱚᱭ ᱫᱚ ᱢᱤᱫᱵᱟᱨ ᱚᱠᱚᱭ ᱫᱚ ᱢᱚᱬᱮ ᱵᱚᱪᱷᱚᱨ ᱵᱟᱫᱨᱮ ᱵᱚᱸᱜᱟᱱᱟ ᱩᱱᱫᱚ ᱱᱚᱣᱟ ᱫᱚ ᱡᱤᱞ ᱛᱮ ᱥᱩᱲᱟᱹ ᱟᱠᱚ ᱦᱩᱭᱩᱜᱼᱟ ᱵᱚᱸᱜᱟᱱ ᱦᱤᱞᱳᱜ ᱱᱚᱣᱟ ᱢᱤᱫᱴᱮᱱ ᱵᱷᱟᱹᱜᱤ ᱡᱚᱢᱟᱜ ᱟᱨ ᱢᱤᱫᱴᱮᱱ ᱫᱚ ᱦᱩᱭᱩᱜᱼᱟ ᱤᱱᱟᱹᱛᱟᱭᱚᱢ ᱫᱚ ᱯᱤᱴᱷᱟᱹ ᱯᱤᱴᱷᱟᱹ ᱫᱚ ᱟᱹᱰᱤ ᱟᱸᱴᱜᱮ ᱪᱟᱞᱟᱜᱼᱟ ᱱᱤᱭᱟᱹ ᱠᱚᱨᱮ ᱫᱚ ᱡᱤᱞ ᱯᱤᱴᱷᱟᱹ ᱫᱚ ᱟᱹᱰᱤ ᱟᱸᱴᱜᱮ ᱤᱱᱟᱹ ᱪᱷᱟᱲᱟ ᱦᱚᱸ ᱪᱷᱟᱨᱟ ᱯᱤᱴᱷᱟᱹ ᱫᱚ ᱡᱤᱞ ᱨᱮᱭᱟᱜ ᱫᱚ ᱵᱟᱠᱚ ᱯᱤᱴᱷᱟᱹᱭᱟ ᱥᱟᱠᱨᱟ ᱯᱤᱴᱷᱟᱹ ᱫᱚ ᱱᱤᱭᱟᱹ ᱠᱚᱨᱮ ᱫᱚ ᱦᱚᱞᱚᱝ ᱟᱛᱮ ᱜᱮ ᱵᱩᱞᱩᱝ ᱟᱛᱮ ᱜᱮ ᱯᱤᱴᱷᱟᱹᱭᱟ ᱟᱨ ᱟᱨ ᱥᱚᱨᱦᱟᱭ ᱨᱮᱫᱚ ᱱᱚᱣᱟ ᱠᱚᱜᱮ ᱠᱚ ᱡᱚᱢᱟ ᱟᱨ ᱱᱚᱝᱠᱟᱱ ᱡᱚᱢᱟᱜ ᱫᱚ ᱱᱚᱝᱠᱟ ᱯᱮᱲᱟ ᱠᱚᱠᱚ ᱦᱤᱡᱩᱜᱼᱟ ᱩᱱᱫᱚ ᱡᱤᱞᱜᱮ ᱚᱠᱟ ᱦᱟᱹᱠᱩ ᱜᱮ ᱮᱢᱚᱜ ᱦᱩᱭᱩᱜᱼᱟ ᱚᱱᱟᱛᱮ ᱱᱚᱣᱟ ᱠᱚᱫᱚ ᱤᱥᱤᱱᱟ ᱱᱤᱭᱟᱹ ᱠᱚᱜᱮ ᱱᱚᱣᱟ ᱠᱚᱨᱮᱱᱟᱜ ᱤᱥᱤᱱ ᱨᱮᱭᱟᱜ ᱟᱨ ᱱᱚᱣᱟ ᱴᱚᱴᱷᱟ ᱨᱮᱭᱟᱜ ᱱᱤᱭᱚᱢ ᱞᱮᱠᱟᱛᱮ ᱱᱚᱣᱟ ᱠᱚᱜᱮ ᱠᱚ ᱡᱚᱢ ᱧᱩᱭᱟ